ᱥᱠᱩᱞ ᱨᱮ ᱡᱚᱠᱷᱚᱱᱤᱧ ᱜᱤᱫᱽᱨᱟᱹᱧ ᱛᱟᱦᱮᱸ ᱠᱟᱱᱟ ᱩᱱᱨᱮ ᱠᱟᱜᱚᱡᱽ ᱨᱮᱱ ᱟᱭᱢᱟ ᱞᱮᱠᱟᱱ ᱯᱩᱛᱩᱞ ᱞᱮ ᱵᱮᱱᱟᱣᱮᱫ ᱠᱚ ᱛᱟᱦᱮᱱᱟ ᱠᱟᱜᱚᱡᱽ ᱞᱮ ᱞᱟᱹᱴᱩ ᱠᱟᱹᱢᱪᱤ ᱢᱟ ᱩᱱ ᱡᱚᱠᱷᱚᱡ ᱵᱟᱝ ᱛᱟᱦᱮᱸ ᱠᱟᱱ ᱛᱟᱦᱮᱸᱫ ᱠᱷᱟᱡ ᱤᱧᱫᱚᱧ ᱞᱟᱦᱟ ᱧᱚᱜ ᱜᱮᱭᱟ ᱠᱟᱹᱢᱪᱤ ᱵᱟᱝ ᱛᱟᱦᱮᱱᱚᱜ ᱛᱟᱦᱮᱸᱫ ᱛᱚᱵᱮ ᱚᱱᱟ ᱨᱩᱞ ᱦᱚᱭᱚ ᱞᱟᱹᱜᱤᱫ ᱛᱚᱵᱮ ᱚᱱᱟ ᱵᱞᱮᱰ ᱛᱮ ᱚᱱᱟ ᱠᱟᱜᱚᱡᱽ ᱞᱮ ᱜᱮᱫ ᱮᱫ ᱛᱟᱦᱮᱸᱫ ᱥᱟᱫᱟ ᱠᱟᱜᱚᱡᱽ ᱟᱨ ᱚᱱᱟᱛᱮ ᱞᱟᱹᱣᱠᱟᱹᱞᱮ ᱵᱮᱱᱟᱣᱮᱫ ᱠᱟᱱ ᱛᱟᱦᱮᱸᱫᱼᱟ ᱵᱮᱱᱟᱣᱟᱞᱮ ᱵᱟᱹᱲᱤᱡᱟᱞᱮ ᱟᱨ ᱚᱱᱟ ᱥᱟᱫᱟ ᱠᱟᱜᱚᱡᱽ ᱜᱮ ᱟᱹᱰᱤ ᱢᱚᱡᱽ ᱠᱷᱤᱫᱤ ᱠᱷᱤᱫᱤᱞᱮ ᱜᱮᱫ ᱮᱜ ᱛᱟᱦᱮᱸᱫ ᱚᱱᱟᱛᱮ ᱵᱟᱦᱟᱞᱮ ᱵᱮᱱᱟᱣᱮᱫ ᱛᱟᱦᱮᱸᱫ ᱩᱯᱟᱹᱞ ᱵᱟᱦᱟ ᱞᱮ ᱵᱮᱱᱟᱣᱟ ᱠᱚᱢᱚᱞ ᱵᱟᱦᱟ ᱞᱮ ᱵᱮᱱᱟᱣᱟ ᱟᱨᱦᱚᱸ ᱯᱩᱛᱩᱞ ᱠᱚᱞᱮ ᱵᱮᱱᱟᱣᱮᱫ ᱠᱟᱱ ᱛᱟᱦᱮᱱᱟ ᱚᱱᱠᱟ ᱞᱮᱠᱟᱛᱮ ᱟᱭᱢᱟ ᱞᱮᱠᱟᱱ ᱜᱟᱛᱮᱜ ᱡᱤᱱᱤᱥ ᱠᱚᱞᱮ ᱵᱮᱱᱟᱣᱮᱫ ᱠᱟᱱ ᱛᱟᱦᱮᱱᱟ ᱟᱨ ᱚᱱᱟᱨᱮ ᱟᱞᱮ ᱜᱤᱫᱽᱨᱟᱹ ᱥᱠᱩᱞ ᱞᱮ ᱛᱟᱦᱮᱸ ᱠᱟᱱ ᱡᱚᱠᱷᱚᱡ ᱡᱟᱦᱟᱸ ᱞᱮᱠᱟᱱ ᱦᱚᱸ ᱫᱤᱫᱤᱢᱚᱱᱤ ᱠᱚ ᱮᱢ ᱵᱟᱲᱟᱣᱟᱜ ᱞᱮ ᱛᱟᱦᱮᱸ ᱠᱟᱱ ᱜᱮᱭᱟ